ᱦᱮᱞᱳ ᱢᱟ ᱚᱸᱻ ᱤᱧ ᱤᱥᱠᱩᱞ ᱵᱟᱹᱧ ᱪᱟᱞᱟᱣ ᱫᱟᱲᱮᱭᱟᱜ ᱠᱟᱱᱟ ᱚᱲᱟᱜ ᱨᱮ ᱟᱹᱰᱤ ᱡᱳᱨᱮ ᱱᱤᱛᱚᱜ ᱤᱧ ᱠᱟᱹᱢᱤ ᱭᱮᱫᱟ ᱚᱱᱟ ᱛᱮ ᱫᱟᱠᱟ ᱩᱛᱩ ᱠᱚ ᱟᱨ ᱟᱭᱢᱟ ᱰᱷᱮᱨ ᱠᱟᱹᱢᱤ ᱠᱚ ᱯᱟᱲᱦᱟᱣ ᱫᱚᱧ ᱯᱟᱲᱦᱟᱜ ᱜᱮᱭᱟ ᱯᱟᱲᱦᱟᱜ ᱦᱚᱸ ᱢᱚᱡᱽ ᱜᱮ ᱛᱮᱜ ᱯᱟᱲᱦᱟᱜ ᱥᱟᱱᱟᱭᱮᱫᱤᱧ ᱠᱟᱱ ᱜᱮᱭᱟ ᱟᱫᱚ ᱚᱲᱟᱜ ᱨᱮᱱᱟᱜ ᱠᱟᱹᱢᱤ ᱤᱠᱟᱹᱱ ᱛᱮᱜᱮ ᱵᱟᱹᱧ ᱪᱟᱞᱟᱣ ᱫᱟᱲᱮᱭᱟᱜ ᱠᱟᱱᱟ ᱚᱸᱻ ᱚᱸᱻ ᱟᱨ ᱤᱧ ᱦᱚᱸ ᱯᱟᱲᱦᱟᱜ ᱫᱚ ᱨᱟᱹᱥᱠᱟᱹ ᱟᱹᱧ ᱠᱟᱱ ᱜᱮᱭᱟ ᱟᱨ ᱪᱟᱞᱟᱣ ᱜᱤ ᱟᱨ ᱚᱲᱟᱜ ᱨᱮ ᱜᱟᱹᱭ ᱰᱟᱝᱨᱟ ᱠᱚ ᱢᱮᱱᱟᱜ ᱠᱚᱣᱟ ᱟᱨ ᱤᱧ ᱜᱚᱜᱚ ᱛᱟᱠᱚ ᱠᱚ ᱚᱥᱩᱵᱤᱫᱟ ᱜᱮᱭᱟ ᱨᱩᱭᱟᱹᱜ ᱠᱟᱱᱟ ᱠᱚ ᱵᱟᱹᱧ ᱪᱟᱞᱟᱣ ᱫᱟᱲᱮᱭᱟᱜ ᱠᱟᱱᱟ ᱦᱮᱸ ᱤᱧ ᱦᱚᱧ ᱪᱮᱥᱴᱟᱭᱟ ᱥᱚᱠᱟᱞ ᱥᱚᱠᱟᱞ ᱨᱮ ᱵᱮᱨᱮᱫ ᱠᱟᱛᱮ ᱠᱟᱹᱢᱤ ᱥᱟᱹᱛ ᱠᱟᱛᱮ ᱪᱟᱞᱟᱜ ᱦᱳᱥᱴᱮᱞ ᱨᱮᱦᱚᱸ ᱵᱟᱹᱧ ᱛᱟᱦᱮᱸ ᱫᱟᱲᱮᱭᱟᱜᱼᱟ ᱠᱟᱨᱚᱱ ᱚᱲᱟᱜ ᱨᱮᱱ ᱦᱚᱲ ᱠᱚ ᱚᱥᱩᱵᱤᱫᱟ ᱜᱮᱛᱮ ᱦᱳᱥᱴᱮᱞ ᱨᱮᱦᱚᱸ ᱵᱟᱠᱚ ᱛᱟᱦᱮᱸ ᱚᱪᱚ ᱟᱹᱧᱟᱵᱟᱠᱮ ᱴᱷᱤᱠ ᱜᱮᱭᱟ ᱤᱧ ᱦᱚᱸᱧ ᱪᱟᱞᱟᱜ ᱜᱮᱭᱟ ᱤᱥᱠᱩᱞ ᱛᱚ ᱤᱧ ᱦᱚᱸᱧ ᱪᱮᱥᱴᱟᱭᱟ ᱤᱧ ᱛᱮ ᱥᱚᱠᱟᱞ ᱨᱮ ᱵᱮᱨᱮᱫ ᱠᱟᱛᱮ ᱥᱟᱹᱛ ᱵᱟᱲᱟ ᱠᱟᱛᱮ ᱤᱧ ᱪᱟᱞᱟᱜᱼᱟ ᱦᱮᱸ